ᱤᱧ ᱤᱧᱟᱹᱜ ᱟᱨᱡᱟᱣ ᱟᱹᱠᱷᱨᱤᱧ ᱞᱟᱹᱜᱤᱫ ᱛᱮ ᱡᱟᱦᱟᱸᱜᱮ ᱢᱤᱫ ᱵᱟᱡᱟᱨ ᱵᱟᱝᱠᱷᱟᱱ ᱢᱤᱫ ᱦᱟᱴ ᱧᱮᱞ ᱦᱩᱭᱩᱜᱼᱟ ᱚᱠᱟ ᱦᱟᱴ ᱚᱠᱟ ᱫᱤᱱᱨᱮ ᱚᱠᱟ ᱦᱟᱴ ᱞᱟᱜᱟᱜ ᱠᱟᱱᱟ ᱡᱮᱞᱮᱠᱟ ᱟᱞᱮ ᱡᱟᱭᱜᱟᱨᱮ ᱜᱟᱹᱞᱩᱰᱤ ᱵᱟᱡᱟᱨ ᱢᱮᱱᱟᱜᱼᱟ ᱜᱟᱹᱞᱩᱰᱤ ᱵᱟᱡᱟᱨᱫᱚ ᱥᱳᱢᱵᱟᱨ ᱦᱤᱞᱳᱜ ᱦᱩᱭᱩᱜᱼᱟ ᱮᱱᱠᱷᱟᱱ ᱚᱱᱟ ᱥᱳᱢᱵᱟᱨ ᱦᱤᱞᱳᱜ ᱜᱮ ᱚᱸᱰᱮ ᱵᱟᱡᱟᱨ ᱪᱟᱞᱟᱜ ᱦᱩᱭᱩᱜᱼᱟ ᱟᱨ ᱡᱩᱫᱤ ᱵᱟᱡᱟᱨ ᱵᱟᱝ ᱪᱟᱞᱟᱜ ᱦᱩᱭᱩᱜᱼᱟ ᱮᱱᱠᱷᱟᱱ ᱫᱚ ᱫᱚᱠᱟᱱᱫᱟᱹᱨᱤ ᱞᱮᱠᱟᱛᱮ ᱜᱟᱹᱞᱩᱰᱤ ᱵᱟᱡᱟᱨ ᱦᱚᱸ ᱵᱟᱡᱟᱨ ᱜᱮ ᱱᱤᱛᱚᱜ ᱫᱚ ᱚᱱᱟᱫᱚ ᱥᱚᱯᱛᱟᱦᱤᱠ ᱫᱤᱱᱜᱮ ᱫᱤᱱᱟᱹᱢ ᱞᱟᱜᱟᱜᱼᱟ ᱵᱟᱡᱟᱨᱜᱮ ᱢᱮᱱᱠᱷᱟᱱ ᱡᱩᱫᱤ ᱜᱟᱹᱞᱩᱰᱤ ᱵᱟᱡᱟᱨ ᱥᱚᱯᱛᱟᱦᱤᱠ ᱵᱟᱡᱟᱨ ᱵᱚᱱ ᱧᱮᱞ ᱟᱵᱚᱱ ᱮᱱᱠᱷᱟᱱ ᱚᱸᱰᱮᱫᱚ ᱱᱟᱱᱟ ᱦᱩᱱᱟᱹᱨ ᱡᱤᱱᱤᱥ ᱯᱟᱹᱛᱤᱠᱚ ᱟᱹᱠᱷᱨᱤᱧ ᱜᱟᱱᱚᱜᱼᱟ ᱡᱟᱦᱟᱸ ᱞᱮᱠᱟ ᱡᱤᱞ ᱴᱷᱮᱱ ᱠᱷᱚᱱ ᱟᱲᱟᱜᱼᱥᱟᱠᱟᱢ ᱫᱷᱟᱹᱵᱤᱡ ᱟᱹᱠᱷᱨᱤᱧ ᱠᱤᱨᱤᱧᱼᱟᱹᱠᱷᱨᱤᱧ ᱜᱟᱱᱚᱜᱼᱟ ᱛᱚ ᱚᱱᱟ ᱞᱮᱠᱟᱛᱮ ᱡᱩᱫᱤ ᱢᱮᱱ ᱜᱟᱱᱚᱜᱼᱟ ᱛᱮᱦᱮᱧ ᱡᱩᱫᱤ ᱟᱵᱚ ᱥᱟᱱᱛᱟᱲ ᱟᱹᱫᱤᱵᱟᱹᱥᱤ ᱦᱩᱭ ᱠᱟᱛᱮᱫ ᱥᱩᱠᱨᱤ ᱡᱤᱞᱵᱚᱱ ᱟᱹᱠᱷᱨᱤᱧᱟᱵᱚᱱ ᱮᱱᱠᱷᱟᱱ ᱥᱩᱠᱨᱤ ᱡᱤᱞ ᱱᱤᱛᱚᱜ ᱢᱳᱴᱟᱢᱩᱴᱤ ᱵᱟᱨ ᱥᱟᱭ ᱢᱚᱬᱮ ᱜᱮᱞ ᱠᱷᱚᱱ ᱯᱮ ᱥᱟᱭ ᱫᱷᱟᱹᱵᱤᱡ ᱱᱤᱛᱚᱜ ᱪᱟᱞᱟᱜ ᱠᱟᱱᱟ ᱦᱟᱴ ᱠᱚᱨᱮ ᱡᱟᱦᱟᱸᱼᱡᱟᱦᱟᱸ ᱠᱚᱨᱮ ᱫᱚ ᱵᱟᱨᱥᱟᱭ ᱢᱚᱬᱮ ᱜᱮᱞ ᱫᱷᱟᱹᱵᱤᱡ ᱠᱚ ᱟᱹᱠᱷᱨᱤᱧᱮᱫᱼᱟ ᱠᱚ ᱚᱱᱟ ᱠᱷᱚᱱ ᱵᱟᱹᱲᱛᱤ ᱦᱚᱸᱠᱚ ᱟᱹᱠᱷᱨᱧᱚᱫᱼᱟ ᱠᱚ ᱡᱟᱦᱟᱸ ᱠᱚᱨᱮ ᱫᱚ ᱡᱟᱦᱟᱸᱞᱮᱠᱟ ᱟᱞᱮ ᱥᱳᱢᱵᱟᱨ ᱵᱟᱡᱟᱨ ᱨᱮᱜᱮ ᱜᱟᱹᱞᱩᱰᱤ ᱦᱟᱴᱨᱮ ᱯᱮ ᱥᱟᱭ ᱫᱷᱟᱹᱵᱤᱡᱠᱚ ᱟᱹᱠᱷᱨᱤᱧᱮᱫᱼᱟᱠᱚ ᱮᱱᱠᱷᱟᱱ ᱚᱱᱟ ᱦᱤᱥᱟᱹᱵᱽᱛᱮ ᱧᱮᱞ ᱜᱟᱱᱚᱜᱼᱟ ᱠᱤᱨᱤᱧᱼᱟᱹᱠᱷᱨᱤᱧ ᱫᱚ ᱵᱟᱡᱟᱨᱫᱚ ᱦᱟᱴᱫᱚ ᱦᱟᱴᱞᱮᱠᱟ ᱟᱨ ᱵᱟᱡᱟᱨ ᱫᱚ ᱵᱟᱡᱟᱨ ᱞᱮᱠᱟ ᱠᱤᱨᱤᱧᱼᱟᱹᱠᱷᱨᱤᱧ ᱦᱩᱭᱩᱜᱼᱟ ᱢᱮᱱᱠᱷᱟᱱ ᱵᱟᱡᱟᱨ ᱨᱮ ᱪᱮᱫᱼᱪᱮᱫ ᱧᱟᱢᱚᱜᱼᱟ ᱚᱱᱟᱫᱚ ᱞᱟᱹᱭ ᱵᱩᱴᱟᱹᱣᱟᱯᱮ ᱠᱟᱹᱱᱟᱹᱧ ᱮᱛᱚᱦᱚᱵ ᱠᱷᱚᱱᱟᱜ ᱡᱩᱫᱤ ᱞᱟᱹᱭ ᱜᱟᱱᱚᱜᱼᱟ ᱮᱱᱠᱷᱟᱱ ᱫᱚ ᱥᱟᱨᱡᱚᱢ ᱫᱟᱹᱛᱟᱹᱱᱤ ᱴᱷᱮᱱ ᱠᱷᱚᱱᱟᱜ ᱥᱟᱨᱡᱚᱢ ᱥᱟᱠᱟᱢ ᱴᱷᱮᱱ ᱠᱷᱚᱱ ᱡᱮᱛᱮ ᱞᱮᱠᱟᱱ ᱥᱚᱵᱽᱡᱤᱼᱯᱟᱹᱛᱤ ᱡᱤᱱᱤᱥᱠᱚ ᱧᱟᱢᱚᱜᱼᱟ ᱟᱲᱟᱜ ᱥᱩᱱᱩᱢ ᱵᱩᱞᱩᱝ ᱢᱚᱥᱞᱟᱼᱯᱟᱹᱛᱤ ᱥᱟᱠᱼᱥᱚᱵᱽᱡᱤ ᱡᱮᱛᱮᱜᱮ ᱧᱟᱢᱚᱜᱼᱟ ᱚᱱᱟ ᱥᱟᱶᱛᱮ ᱡᱩᱫᱤ ᱟᱵᱚ ᱵᱚᱱ ᱧᱮᱞ ᱟᱵᱚᱱ ᱯᱨᱟᱠᱨᱤᱛᱤᱠ ᱠᱷᱚᱱᱟᱜ ᱡᱩᱫᱤ ᱵᱚᱱ ᱧᱮᱞ ᱟᱵᱚᱱ ᱮᱱᱠᱷᱟᱱ ᱫᱚ ᱦᱟᱣ ᱴᱷᱮᱱ ᱠᱷᱚᱱᱟᱜ ᱦᱟᱣ ᱴᱷᱮᱱ ᱠᱷᱚᱱ ᱵᱚᱱ ᱧᱟᱢ ᱟᱵᱚᱱ ᱟᱨ ᱥᱩᱱᱩᱢ ᱫᱚ ᱛᱩᱲᱤ ᱥᱩᱱᱩᱢ ᱠᱩᱭᱰᱤ ᱥᱩᱱᱩᱢ ᱢᱟᱛᱠᱚᱢ ᱥᱩᱱᱩᱢ ᱵᱟᱹᱨᱩ ᱥᱩᱱᱩᱢ ᱡᱮᱛᱮ ᱞᱮᱠᱟᱱ ᱥᱩᱱᱩᱢ ᱵᱚᱱ ᱧᱟᱢ ᱟᱵᱚᱱ ᱟᱨ ᱚᱱᱟᱠᱚ ᱵᱟᱫᱽ ᱠᱟᱛᱮᱫ ᱡᱩᱫᱤ ᱟᱨᱦᱚᱸ ᱮᱴᱟᱜᱟᱜ ᱵᱚᱱ ᱧᱮᱞ ᱟᱵᱚᱱ ᱮᱱᱠᱷᱟᱱ ᱫᱚ ᱥᱚᱵᱽᱡᱤᱼᱯᱟᱹᱛᱤ ᱢᱮᱱᱫᱚ ᱟᱹᱞᱩ ᱠᱩᱸᱫᱽᱨᱤ ᱯᱮᱸᱭᱟᱡᱽ ᱨᱟᱹᱥᱩᱱ ᱵᱷᱮᱰᱣᱟ ᱠᱟᱨᱞᱟ ᱵᱮᱸᱜᱟᱲ ᱵᱤᱞᱟᱹᱛᱤ ᱡᱮᱛᱮᱜᱮ ᱧᱟᱢᱚᱜᱼᱟ ᱚᱱᱟ ᱥᱟᱶᱼᱥᱟᱶᱛᱮ ᱡᱩᱫᱤᱵᱚᱱ ᱧᱮᱞ ᱟᱵᱚᱱ ᱪᱟᱣᱞᱮᱠᱚ ᱜᱩᱦᱩᱢᱠᱚ ᱚᱱᱟ ᱠᱚᱦᱚᱸ ᱧᱟᱢᱚᱜᱼᱟ ᱟᱨᱚ ᱵᱟᱡᱟᱨ ᱨᱮ ᱡᱩᱫᱤᱵᱚᱱ ᱧᱮᱞ ᱟᱵᱚᱱ ᱡᱷᱚᱞᱟᱠᱚ ᱞᱩᱜᱽᱲᱤᱠᱚ ᱡᱮᱛᱮᱜᱮ ᱧᱟᱢᱚᱜᱼᱟ ᱛᱳ ᱥᱚᱨᱠᱟᱨ ᱛᱟᱞᱟ ᱵᱷᱟᱹᱜᱤ ᱵᱮᱵᱽᱥᱟ ᱦᱤᱥᱟᱹᱵᱽᱛᱮ ᱡᱩᱫᱤᱵᱚᱱ ᱧᱮᱞᱟᱵᱚᱱ ᱮᱱᱠᱷᱟᱱ ᱫᱚ ᱯᱨᱟᱭᱼᱯᱨᱟᱭ ᱡᱟᱦᱟᱸ ᱛᱤᱱᱟᱹᱜ ᱞᱟᱹᱠᱛᱤᱭᱟᱱ ᱥᱟᱢᱟᱱ ᱚᱱᱟᱠᱚ ᱡᱮᱛᱮ ᱜᱮᱵᱚᱱ ᱧᱟᱢ ᱟᱵᱚᱱ